ᱦᱮᱞᱳ ᱟᱹᱞᱤᱧᱟᱜ ᱢᱟᱱᱮ ᱱᱚᱣᱟ ᱠᱨᱤᱥᱤ ᱵᱤᱢᱟ ᱱᱟᱦᱟᱸᱜ ᱡᱟᱦᱟᱸᱞᱤᱧ ᱪᱟᱥ ᱟᱠᱟᱫᱼᱟ ᱚᱱᱟ ᱨᱮᱭᱟᱝ ᱞᱤᱧ ᱠᱚᱨᱟᱣ ᱧᱚᱜᱟ ᱦᱩᱱᱟᱹᱝ ᱠᱨᱤᱥᱤ ᱵᱤᱢᱟ ᱞᱤᱧ ᱠᱚᱨᱟᱣᱟᱣᱟ ᱚᱱᱟᱨᱮ ᱦᱩᱱᱟᱹᱝ ᱚᱱᱟᱨᱮ ᱪᱮᱫ ᱪᱮᱫ ᱠᱟᱜᱚᱡᱽ ᱠᱚ ᱫᱚᱨᱠᱟᱨᱚᱜᱼᱟ ᱪᱮᱫ ᱪᱮᱫ ᱰᱚᱠᱩᱢᱮᱱᱴ ᱚᱱᱟ ᱠᱚ ᱫᱚᱨᱠᱟᱨᱚᱜᱼᱟ ᱡᱮ ᱪᱮᱫ ᱠᱚ ᱪᱤᱹᱠᱟ ᱦᱩᱭᱩᱜᱼᱟ ᱚᱱᱟ ᱜᱮ ᱠᱟᱹᱴᱤᱡ ᱞᱟᱹᱭ ᱧᱚᱜᱼᱟ ᱟᱹᱞᱤᱧ ᱵᱤᱱ ᱦᱮᱸ ᱟᱨ ᱤᱭᱟᱹ ᱛᱤᱱᱟᱹᱜ ᱜᱟᱱ ᱪᱮᱫ ᱠᱚ ᱢᱟᱱᱮ ᱯᱚᱭᱥᱟ ᱯᱚᱛᱨᱚ ᱞᱮᱠᱟᱱᱟᱜ ᱠᱚᱫᱚ ᱵᱟᱭ ᱫᱚᱨᱠᱟᱨᱚᱜᱼᱟ ᱛᱚ ᱟᱪᱪᱷᱟ ᱵᱟᱝ ᱮᱱᱠᱷᱟᱱ ᱢᱟ ᱟᱹᱰᱤ ᱱᱟᱯᱟᱭ ᱠᱟᱛᱷᱟ ᱜᱮ ᱟᱫᱚ ᱚᱠᱟ ᱦᱤᱞᱳᱜ ᱠᱚᱛᱮᱞᱤᱧ ᱪᱟᱞᱟᱜᱼᱟ ᱚᱱᱟ ᱜᱮ ᱱᱟᱦᱟᱜ ᱞᱤᱧ ᱠᱩᱞᱤᱭᱮᱫ ᱵᱮᱱᱟ ᱞᱟᱹᱭ ᱧᱚᱜ ᱟᱹᱞᱤᱧᱟᱵᱤᱱ ᱟᱨ ᱯᱚᱭᱥᱟ ᱯᱚᱛᱚᱨ ᱠᱚ ᱡᱚᱢᱟ ᱯᱟᱲᱟᱜᱼᱟ ᱯᱟᱪᱮ ᱪᱮᱫ ᱞᱮᱠᱟ ᱟᱪᱪᱷᱟ ᱴᱷᱤᱠ ᱟ ᱛᱚᱵᱮ ᱦᱳᱭ ᱤᱱᱟᱹ ᱦᱤᱞᱳᱜ ᱦᱟᱸᱜ ᱞᱤᱧ ᱥᱮᱱ ᱧᱟᱢ ᱵᱮᱱᱟ ᱟᱨ ᱡᱮᱢᱚᱱ ᱟᱞᱚᱵᱤᱱ ᱦᱟᱱᱛᱮ ᱱᱟᱛᱮᱜᱼᱟ ᱤᱱᱟᱹ ᱦᱤᱞᱳᱜ ᱫᱚ ᱟᱨ ᱵᱟᱝᱠᱷᱟᱱ ᱦᱟᱸᱜ ᱞᱤᱧ ᱟᱹᱲᱤᱥᱚᱜᱼᱟ ᱮᱱᱛᱮᱱᱚᱜ ᱥᱮᱱ ᱠᱟᱛᱮ